ᱵᱮᱝᱠ ᱨᱮ ᱱᱮᱹᱴᱳᱣᱟᱨᱠ ᱨᱮᱭᱟᱜ ᱱᱤᱭᱟᱹ ᱰᱤᱡᱤᱴᱮᱹᱞ ᱞᱟᱭᱤᱯᱷ ᱨᱮ ᱡᱮ ᱡᱟᱦᱟᱸ ᱱᱟᱣᱟ ᱱᱟᱣᱟ ᱮᱱᱰᱨᱚᱭᱮᱰ ᱢᱳᱵᱟᱭᱤᱞ ᱠᱚ ᱦᱟᱛᱟᱣ ᱮᱫᱟ ᱩᱱᱠᱩ ᱞᱟᱹᱜᱤᱫ ᱢᱤᱫᱴᱤᱡ ᱤᱧᱫᱚ ᱞᱟᱹᱭ ᱥᱟᱰᱮᱭᱮᱫ ᱛᱟᱵᱚᱱᱟ ᱡᱮ ᱢᱟᱱᱮ ᱯᱷᱳᱱ ᱠᱮᱫᱟ ᱠᱚ ᱱᱟᱣᱟ ᱱᱟᱣᱟ ᱠᱳᱢᱯᱟᱱᱤ ᱠᱷᱚᱡ ᱛᱚᱠᱷᱚᱱ ᱩᱱᱠᱩ ᱟᱫᱷᱟᱨ ᱠᱟᱨᱰ ᱱᱟᱢᱵᱟᱨ ᱠᱚ ᱠᱷᱚᱡᱚᱜᱼᱟ ᱛᱚᱠᱷᱚᱱ ᱟᱫᱷᱟᱨ ᱠᱟᱨᱰ ᱱᱟᱢᱵᱟᱨ ᱮᱢ ᱮᱢᱟᱭ ᱠᱷᱟᱡ ᱢᱟᱱᱮ ᱱᱚᱝᱠᱟ ᱦᱩᱭᱩᱜᱼᱟ ᱡᱮ ᱟᱢ ᱟᱢ ᱴᱷᱮᱡ ᱯᱚᱭᱥᱟ ᱵᱚᱞᱚᱜᱼᱟ ᱛᱳ ᱚᱱᱟ ᱢᱚᱫᱽᱫᱷᱮ ᱨᱮ ᱡᱮ ᱳᱴᱤ ᱯᱤ ᱱᱟᱢᱵᱟᱨ ᱠᱚ ᱠᱷᱚᱡᱚᱜᱼᱟ ᱛᱳ ᱚᱱᱟᱠᱷᱚᱡ ᱡᱟᱛᱮ ᱟᱵᱚ ᱟᱹᱰᱤ ᱥᱚᱛᱚᱨᱠᱚ ᱨᱮᱵᱚᱱ ᱛᱟᱦᱮᱱ ᱛᱟᱦᱮᱱᱟᱵᱚᱱ ᱟᱨ ᱛᱟᱦᱮᱱ ᱛᱟᱵᱳᱱ ᱯᱮ ᱱᱤᱭᱟᱹ ᱳ ᱴᱤ ᱯᱤ ᱱᱟᱢᱵᱟᱨ ᱥᱮ ᱟᱫᱷᱟᱨ ᱠᱟᱨᱰ ᱱᱟᱢᱵᱟᱨ ᱱᱚᱣᱟ ᱮᱢ ᱫᱚ ᱵᱟᱝ ᱜᱟᱱᱚᱜᱼᱟ ᱤᱱᱟᱹ ᱯᱚᱨᱮ ᱧᱮᱞᱚᱜ ᱠᱟᱱᱟ ᱮ ᱴᱤ ᱮᱢ ᱠᱟᱨᱰ ᱱᱟᱢᱵᱟᱨ ᱤᱱᱟᱹ ᱯᱚᱨᱮ ᱯᱮᱱ ᱠᱟᱨᱰ ᱱᱟᱢᱵᱟᱨ ᱱᱤᱭᱟᱹ ᱠᱚᱫᱚ ᱮᱢ ᱠᱟᱛᱮᱜ ᱫᱚ ᱟᱹᱰᱤ ᱡᱷᱟᱹᱞ ᱨᱮᱵᱚᱱ ᱛᱟᱦᱮᱱᱟ ᱡᱟᱛᱮ ᱟᱞᱚᱵᱚᱱ ᱮᱢᱚᱜ ᱚᱱᱮ ᱠᱚ ᱢᱳᱵᱟᱭᱤᱞ ᱱᱟᱢᱵᱟᱨ ᱦᱟᱛᱟᱣ ᱠᱟᱛᱮᱜ ᱫᱚ ᱠᱳᱱᱚ ᱤᱭᱟᱹ ᱵᱟᱹᱱᱩᱜᱼᱟ ᱡᱟᱦᱟᱸᱭ ᱠᱚ ᱯᱷᱳᱱ ᱫᱟᱲᱮᱭᱟᱜᱼᱟ ᱡᱮᱦᱮᱛᱩ ᱱᱩᱠᱩ ᱟᱫᱷᱟᱨ ᱠᱟᱨᱰ ᱱᱟᱢᱵᱟᱨ ᱥᱮ ᱡᱟᱦᱟᱱ ᱱᱟᱢᱵᱟᱨ ᱦᱟᱛᱟᱣ ᱠᱟᱛᱮᱜ ᱳ ᱴᱤ ᱯᱤ ᱡᱟᱛᱮ ᱵᱟᱵᱚᱱ ᱮᱢᱚᱜ